ᱤᱧᱴᱷᱮᱱ ᱫᱚ ᱦᱩᱞᱨᱮᱭᱟᱜ ᱯᱚᱛᱚᱵ ᱢᱮᱱᱟᱜ ᱟᱠᱟᱫᱟ ᱡᱟᱦᱟᱸ ᱫᱚ ᱥᱟᱹᱨᱤ ᱜᱷᱚᱴᱚᱱ ᱪᱮᱛᱟᱱ ᱨᱮᱜᱮ ᱚᱞ ᱟᱠᱟᱱᱟ ᱟᱨ ᱚᱱᱟ ᱦᱩᱞᱨᱮᱭᱟᱜ ᱠᱟᱛᱷᱟᱠᱩ ᱠᱷᱚᱱ ᱩᱫᱜᱟᱹᱣ ᱧᱟᱢ ᱠᱟᱛᱮᱜ ᱛᱤᱱᱜᱟᱜ ᱟᱵᱩ ᱟᱵᱩᱣᱟᱜ ᱪᱟᱞᱟᱣ ᱰᱟᱦᱟᱨ ᱵᱩᱱ ᱧᱮᱞ ᱪᱤᱫᱟ